ᱤᱧ ᱟᱣᱩᱴᱰᱳᱨ ᱯᱮᱱᱴᱤᱝ ᱞᱟᱭᱤᱯᱷ ᱨᱮ ᱟᱹᱰᱤ ᱜᱚᱨᱚᱡᱽ ᱢᱮᱱᱟᱜᱼᱟ ᱢᱤᱫᱴᱟᱝ ᱯᱮᱱᱴᱤᱝ ᱞᱟᱭᱤᱯᱷ ᱠᱚᱣᱟᱜ ᱡᱤᱭᱚᱱ ᱫᱚ ᱵᱟᱝ ᱟᱞᱜᱟ ᱦᱟ ᱟᱨ ᱩᱱᱠᱩᱣᱟᱜ ᱡᱤᱭᱚᱱ ᱫᱚ ᱟᱹᱰᱤ ᱠᱚᱥᱴᱚᱛᱮ ᱪᱟᱞᱟᱜᱼᱟ ᱯᱮᱱᱴᱤᱝ ᱞᱟᱭᱤᱯᱷ ᱨᱮᱫᱚ ᱟ ᱰᱤᱜᱟᱱ ᱱᱚᱝᱠᱟᱱ ᱱᱚᱝᱠᱟᱱ ᱯᱮᱱᱴᱤᱝ ᱦᱚᱸ ᱵᱮᱱᱟᱣ ᱦᱩᱭᱩᱜᱼᱟ ᱠᱤ ᱚᱱᱟᱨᱮ ᱟᱢᱟᱜ ᱡᱚᱛᱚ ᱞᱮᱠᱟᱱᱟᱜ ᱢᱚᱱᱮ ᱩᱭᱦᱟᱹᱨ ᱜᱚᱴᱟ ᱦᱩᱭᱩᱜᱼᱟ ᱯᱮᱱᱴᱤᱝ ᱵᱮᱱᱟᱣ ᱞᱟᱹᱜᱤᱫ ᱚᱠᱛᱚ ᱦᱚᱸ ᱮᱢ ᱦᱩᱭᱩᱜᱼᱟ ᱟᱨ ᱡᱟᱦᱟᱸ ᱨᱮᱜᱮ ᱟᱢ ᱯᱮᱱᱴᱤᱝ ᱵᱮᱱᱟᱣ ᱠᱚ ᱢᱮᱛᱟᱢᱟ ᱚᱸᱰᱮ ᱚᱠᱟᱞᱮᱠᱟᱱ ᱡᱟᱜᱟᱨᱮ ᱨᱮᱠᱚ ᱢᱮᱛᱟᱢ ᱠᱟᱱᱟ ᱚᱱᱟ ᱡᱟᱜᱟᱨᱮ ᱟᱢ ᱯᱮᱱᱴᱤᱝ ᱞᱟᱹᱜᱤᱫ ᱪᱟᱞᱟᱜ ᱦᱩᱭᱩᱜ ᱛᱟᱢᱟ ᱵᱟᱝ ᱨᱮᱦᱚᱸ ᱯᱮᱱᱴᱤᱝ ᱞᱟᱭᱤᱯᱷ ᱫᱚ ᱤᱧ ᱟᱹᱰᱤ ᱠᱩᱥᱤᱧ ᱵᱩᱡᱷᱟᱹᱣᱟ ᱯᱮᱱᱴᱤᱝ ᱵᱮᱱᱟᱣ ᱡᱷᱚᱜ ᱡᱚᱛᱚ ᱞᱮᱠᱟᱱᱟᱜ ᱮᱢ ᱵᱩᱡᱽ ᱫᱟᱲᱮᱭᱟᱜᱼᱟ ᱚᱸᱰᱮ ᱟᱢ ᱡᱟᱦᱟᱱᱟᱜ ᱜᱮᱢ ᱵᱮᱱᱟᱣᱟ ᱩᱭᱦᱟᱹᱨᱟᱢ ᱚᱸᱰᱮ ᱢᱮᱥᱟ ᱛᱟᱨᱟᱜᱼᱟ ᱟᱨ ᱟᱢᱦᱚᱸ ᱡᱟᱦᱟᱸ ᱦᱤᱞᱳᱜ ᱠᱚ ᱩᱭᱦᱟᱹᱨᱟᱢᱟ ᱡᱮ ᱯᱮᱱᱴᱤᱝ ᱚᱠᱛᱚ ᱦᱚᱲ ᱠᱚ ᱧᱮᱞ ᱞᱮᱢ ᱠᱷᱟᱱ ᱢᱚᱱᱮᱭᱟ ᱠᱚ ᱠᱤ ᱱᱚᱣᱟ ᱯᱮᱱᱴᱤᱝ ᱫᱚ ᱯᱷᱟᱞᱱᱟ ᱵᱮᱱᱟᱣ ᱞᱮᱫᱼᱟ ᱟᱨ ᱯᱮᱱᱴᱤᱝ ᱡᱩᱫᱤ ᱱᱟᱯᱟᱭᱚᱜᱼᱟ ᱮᱱᱠᱷᱟᱱ ᱥᱤᱨᱯᱷᱟᱹ ᱦᱚᱸ ᱡᱟᱦᱟᱸ ᱡᱟᱦᱟᱸ ᱡᱟᱜᱟ ᱨᱮᱫᱚ ᱟᱢᱮᱢ ᱧᱟᱢ ᱫᱟᱲᱮᱭᱟᱜ ᱟᱢ ᱟᱨ ᱯᱮᱱᱴᱤᱝ ᱞᱟᱭᱤᱯᱷ ᱫᱚ ᱱᱩᱱᱟᱹᱜ ᱦᱚᱸ ᱵᱟᱭ ᱟᱸᱴᱟ ᱠᱤ ᱟᱢ ᱚᱱᱟ ᱵᱟᱢ ᱫᱟᱲᱮᱭᱟᱜᱼᱟ ᱟᱢᱮᱢ ᱩᱭᱦᱟᱹᱨ ᱞᱮᱠᱷᱟᱱ ᱢᱚᱱᱮ ᱞᱮᱠᱷᱟᱱᱮᱢ ᱢᱚᱱᱮ ᱞᱟᱜᱟᱣ ᱠᱟᱛᱮᱫ ᱮᱢ ᱯᱮᱱᱴᱤᱝ ᱞᱮᱠᱷᱟᱱ ᱡᱚᱛᱚᱣᱟᱜ ᱜᱮ ᱱᱟᱯᱟᱭ ᱱᱟᱯᱟᱭ ᱵᱮᱱᱟᱜᱼᱟ ᱟᱨ ᱯᱮᱱᱴᱤᱝ ᱫᱚ ᱯᱮᱱᱴᱤᱝ ᱨᱮᱫᱚ ᱤᱧᱟᱜ ᱟ ᱰᱤ ᱜᱚᱨᱚᱡᱽ ᱢᱮᱱᱟᱜᱼᱟ